ᱡᱤᱭᱟᱹᱞᱤ ᱢᱮᱱᱛᱮ ᱰᱟᱝᱨᱤ ᱵᱚᱱ ᱟᱹᱥᱩᱞ ᱠᱚᱣᱟ ᱰᱟᱝᱨᱤ ᱫᱚ ᱜᱷᱟᱸᱥ ᱵᱩᱥᱩᱵ ᱵᱚᱱ ᱮᱢᱟᱠᱚᱣᱟ ᱩᱱᱠᱩᱣᱟᱜ ᱜᱩᱨᱤᱡ ᱫᱚ ᱠᱟᱡᱽ ᱨᱮᱵᱚᱱ ᱞᱟᱜᱟᱣᱟ ᱠᱷᱚᱛ ᱜᱚᱵᱚᱨ ᱡᱚᱛᱚᱜᱮ ᱦᱩᱭᱩᱜᱼᱟ ᱜᱮᱡ ᱜᱩᱨᱤᱡ ᱪᱷᱚᱸᱪ ᱪᱷᱚᱬᱟ ᱡᱚᱛᱚᱜᱮ ᱢᱤᱦᱩᱣᱟᱜ ᱰᱟᱝᱨᱤᱭᱟᱜ ᱜᱩᱨᱤᱡ ᱫᱚ ᱟᱨᱚ ᱯᱷᱮᱨ ᱥᱩᱠᱨᱤ ᱵᱚᱱ ᱟᱹᱥᱩᱞ ᱠᱚᱣᱟ ᱥᱩᱞᱨᱤ ᱫᱚ ᱪᱮᱫ ᱪᱮᱫ ᱡᱚᱢ ᱵᱚᱱ ᱮᱢᱟ ᱠᱚᱣᱟ ᱞᱩᱵᱩᱜ ᱵᱚᱱ ᱜᱷᱟᱴᱟᱣᱟᱠᱚᱣᱟ ᱫᱟᱜ ᱢᱟᱲᱤ ᱠᱚᱵᱚᱱ ᱮᱢᱟ ᱠᱚᱣᱟ ᱦᱟᱸᱰᱤ ᱫᱟᱠᱟ ᱠᱚ ᱡᱟ ᱡᱟᱵᱚᱛᱤ ᱟᱵᱩᱲ ᱡᱟᱵᱩᱲ ᱥᱩᱠᱨᱤᱫᱚᱵᱚᱱ ᱮᱢᱟ ᱠᱚᱣᱟ ᱥᱩᱠᱨᱤ ᱟᱹᱥᱩᱞ ᱦᱚᱸ ᱱᱟᱯᱟᱭ ᱜᱮᱭᱟ ᱟᱫᱚ ᱠᱷᱟᱱ ᱫᱚ ᱩᱱᱠᱩᱣᱟᱜ ᱨᱳᱜᱽ ᱟᱡᱟᱨ ᱦᱚᱸ ᱴᱮᱠᱟᱣ ᱫᱟᱨᱟᱢ ᱥᱩᱠᱨᱤ ᱫᱚ ᱪᱟᱬ ᱪᱟᱬ ᱜᱮᱠᱚ ᱟᱡᱟᱨᱚᱜᱼᱟ ᱠᱩᱥᱤ ᱫᱚ ᱤᱧ ᱫᱚ ᱢᱤᱦᱩ ᱢᱮᱨᱚᱢ ᱟᱹᱥᱩᱞ ᱜᱤᱧ ᱠᱩᱥᱤᱭᱟᱜᱼᱟ ᱥᱩᱠᱨᱤ ᱠᱷᱚᱱ ᱫᱚ ᱢᱤᱦᱩ ᱢᱮᱨᱚᱢ ᱫᱚ ᱤᱱᱟᱹᱜᱤᱧ ᱵᱟᱲᱟᱭᱟ ᱜᱷᱟᱸᱥ ᱟᱨ ᱵᱩᱥᱩᱵ ᱫᱟᱜ ᱢᱟᱲᱤ ᱠᱚᱢ ᱮᱢ ᱜᱤᱰᱤᱭᱟᱜ ᱠᱚᱣᱟ ᱩᱱᱠᱩ ᱞᱟᱹᱜᱤᱫ ᱫᱚ ᱠᱩᱰᱤ ᱵᱚᱱ ᱫᱚᱲᱚᱢ ᱠᱟᱜᱼᱟ ᱛᱚ ᱚᱱᱟ ᱠᱩᱰᱤᱨᱮᱵᱚᱱ ᱫᱩᱞ ᱡᱟᱣᱨᱟᱭᱟ ᱚᱱᱟ ᱠᱚ ᱧᱩᱭᱟ ᱟᱨ ᱥᱩᱠᱨᱤ ᱫᱚᱵᱚᱱ ᱡᱟᱣᱟ ᱠᱟᱜᱼᱟ ᱦᱸᱰᱤ ᱢᱟᱛᱠᱚᱢ ᱚᱱᱟ ᱵᱚᱱ ᱫᱩᱞᱟᱠᱚᱣᱟ ᱞᱩᱵᱩᱜ ᱢᱮᱥᱟ ᱚᱱᱟ ᱵᱚᱱ ᱮᱢᱟ ᱠᱚᱣᱟ ᱚᱱᱟ ᱠᱚ ᱡᱚᱢ ᱠᱮᱫ ᱥᱮ ᱩᱱᱠᱩ ᱫᱚ ᱠᱷᱟᱹᱛᱤᱨ ᱟᱨᱵᱚᱱ ᱟᱲᱟᱜ ᱠᱮᱫ ᱠᱚᱣᱟ ᱟᱨᱚ ᱴᱟᱬᱤ ᱴᱤᱠᱩᱨ ᱠᱚ ᱫᱟᱬᱟ ᱟᱹᱜᱩᱭᱟ ᱩᱱᱠᱩᱫᱚ ᱟᱛᱤᱝ ᱢᱤᱦᱩ ᱢᱮᱨᱚᱢ ᱡᱚᱛᱚ ᱜᱮᱠᱚ ᱟᱛᱤᱧᱟ ᱥᱤᱢ ᱥᱩᱠᱨᱤ ᱦᱚᱸᱠᱚ ᱟᱛᱤᱧᱟ ᱢᱮᱱᱠᱷᱟᱱ ᱢᱤᱦᱩ ᱢᱮᱨᱚᱢ ᱫᱚᱵᱚᱱ ᱟᱪᱩᱨ ᱠᱚᱣᱟ ᱥᱩᱠᱨᱤ ᱦᱚᱸᱵᱚᱱ ᱟᱪᱩᱨ ᱠᱚᱣᱟ ᱢᱤᱦᱩ ᱢᱮᱨᱚᱢ ᱤᱭᱟᱹ ᱥᱤᱢ ᱫᱚ ᱵᱟᱝ ᱟᱪᱩᱨ ᱦᱩᱭᱩᱜᱼᱟ ᱤᱭᱛᱚ ᱚᱱᱟᱜᱮᱛᱚ ᱟᱫᱚ ᱥᱩᱠᱨᱤ ᱫᱚ ᱟᱪᱪᱷᱟ ᱫᱚ ᱵᱟᱠᱚ ᱴᱷᱤᱠᱟᱱᱟ ᱢᱮᱱᱠᱷᱟᱱ ᱯᱚᱭᱥᱟ ᱨᱚᱡᱽᱜᱟᱨ ᱢᱮᱱᱟᱜᱼᱟ ᱥᱩᱠᱨᱤᱭᱟᱜ ᱫᱚ ᱟᱹᱥᱩᱞ ᱫᱟᱲᱮᱟᱠᱚ ᱠᱷᱟᱱ ᱡᱚᱢᱟᱜ ᱮᱢ ᱫᱟᱲᱮᱭᱟᱠᱚ ᱠᱷᱟᱱ ᱜᱮ ᱠᱟᱛᱷᱟ ᱟᱨᱦᱚᱸ ᱮᱢᱟᱱ ᱛᱮᱱ ᱠᱚ ᱥᱤᱢ ᱢᱮᱨᱚᱢ ᱛᱮᱦᱚᱸ ᱞᱟᱵ ᱫᱚ ᱦᱮᱱᱟᱜ ᱜᱮᱭᱟ ᱥᱤᱢ ᱢᱮᱨᱚᱢ ᱟᱹᱥᱩᱞ ᱫᱟᱲᱮᱭᱟᱠᱚ ᱠᱷᱟᱱ ᱥᱤᱢ ᱦᱚᱸ ᱡᱟᱦᱟᱸᱛᱤᱨᱮᱜᱮ ᱪᱟᱣᱞᱮ ᱠᱷᱚᱫᱮ ᱮᱢ ᱠᱟᱛᱮᱜ ᱵᱚᱱ ᱮᱢᱟᱠᱚᱣᱟ ᱞᱩᱵᱩᱜ ᱥᱤᱯᱤᱵᱚᱱ ᱮᱢᱟ ᱠᱚᱣᱟ ᱟᱴᱟ ᱥᱤᱯᱤᱵᱚᱱ ᱮᱢᱟ ᱠᱚᱣᱟ ᱮᱢᱟᱱ ᱛᱮᱭᱟᱜ ᱵᱚᱱ ᱮᱢᱟ ᱠᱚᱣᱟ ᱟᱨ ᱥᱩᱠᱨᱤ ᱦᱚᱸ ᱚᱱᱠᱟᱜᱮ ᱟᱨ ᱚᱱᱟ ᱢᱤᱫ ᱥᱤᱛᱟᱹᱨᱮᱵᱚᱱ ᱚᱲᱟ ᱫᱩᱣᱟᱹᱨᱟᱠᱚᱣᱟ ᱤᱱᱟᱹ ᱜᱮᱛᱚ ᱟᱨ ᱥᱤᱢ ᱫᱚ ᱚᱲᱟᱜ ᱠᱚ ᱵᱚᱞᱚᱜᱼᱟ ᱰᱟᱝᱨᱤ ᱦᱚᱸ ᱚᱲᱟᱜ ᱠᱚ ᱵᱚᱞᱚᱜᱼᱟ ᱰᱟᱝᱨᱤ ᱫᱚ ᱜᱷᱟᱸᱥ ᱵᱩᱥᱩᱵ ᱮᱢ ᱠᱟᱛᱮᱫ ᱜᱮᱵᱚᱱ ᱫᱚᱦᱚ ᱠᱚᱣᱟ ᱟᱨ ᱥᱩᱠᱨᱤ ᱫᱚ ᱵᱟᱦᱚᱨᱮ ᱥᱮᱫ ᱨᱮᱵᱚᱱ ᱚᱲᱟᱜ ᱫᱩᱣᱟᱹᱨᱟᱠᱚᱣᱟ ᱩᱱᱠᱩᱫᱚ ᱥᱩᱠᱨᱤ ᱱᱚ ᱥᱩᱠᱨᱤ ᱧᱩᱛᱩᱢ ᱜᱮ ᱥᱩᱠᱨᱤ ᱦᱮᱸᱻ ᱤᱧ ᱫᱚ ᱡᱚᱛᱚᱜᱤᱧ ᱠᱩᱥᱰᱤᱭᱟᱜᱼᱟ ᱥᱮᱨᱚᱠᱚᱢ ᱫᱚ ᱥᱩᱠᱨᱤ ᱫᱚ ᱟᱪᱪᱷᱟ ᱵᱟᱹᱧ ᱠᱩᱥᱤᱭᱟᱠᱚᱣᱟ